ᱦᱮᱞᱳ ᱤᱧ ᱢᱤᱱᱟᱠᱷᱤ ᱦᱟᱸᱥᱫᱟᱧ ᱢᱮᱱ ᱮᱫᱟ ᱴᱟᱴᱟ ᱠᱷᱚᱱ ᱟᱢ ᱥᱮᱨᱟᱭ ᱠᱮᱞᱞᱟ ᱠᱷᱚᱱ ᱮᱢ ᱢᱮᱱ ᱮᱫᱟ ᱥᱮ ᱟᱯᱮ ᱥᱮᱫ ᱨᱮ ᱚᱱᱛᱮ ᱪᱮᱫ ᱠᱚᱯᱮ ᱡᱚᱢ ᱧᱩᱭᱟ ᱟᱨᱦᱚᱸ ᱡᱟᱦᱟᱱᱟᱜ ᱥᱯᱮᱥᱟᱞ ᱦᱳᱴᱮᱞ ᱠᱚᱨᱮ ᱥᱮ ᱟᱨᱦᱚᱸ ᱟᱯᱮ ᱛᱮᱦᱚᱸ ᱯᱮ ᱵᱮᱱᱟᱣ ᱛᱮᱱ ᱡᱟᱦᱟᱱᱟᱜ ᱠᱚᱯᱮ ᱡᱚᱢ ᱧᱩᱭᱟ ᱟᱨᱦᱚᱸ ᱡᱟᱦᱟᱱᱟᱜ ᱫᱟᱠᱟ ᱵᱟᱫᱽᱨᱮ ᱟᱨᱦᱚᱸ ᱡᱟᱦᱟᱱᱟᱜ ᱵᱮᱥ ᱡᱚᱢ ᱧᱩ ᱠᱚ ᱧᱟᱢᱚᱜᱼᱟ ᱦᱮᱸ ᱥᱮᱛᱟᱜ ᱟᱹᱭᱩᱵ ᱫᱚ ᱫᱟᱠᱟ ᱵᱟᱯᱮ ᱡᱚᱢᱟ ᱦᱳᱭ ᱛᱚ ᱟᱨᱚ ᱦᱳᱴᱮᱞ ᱠᱚᱨᱮ ᱡᱟᱦᱟᱱᱟᱜ ᱵᱮᱥ ᱵᱮᱥᱟᱜ ᱠᱚ ᱧᱟᱢᱚᱜᱼᱟ ᱡᱟᱦᱟᱸ ᱞᱮᱠᱟ ᱟᱯᱮ ᱥᱮᱱᱟᱜ ᱠᱟᱹᱴᱤᱡ ᱵᱮᱥ ᱧᱚᱜ ᱦᱚᱭᱛᱳ ᱚᱱᱟ ᱠᱚᱜᱮ ᱠᱩᱞᱤ ᱨᱮᱭᱟᱜ ᱛᱟᱦᱮᱸ ᱠᱟᱱᱟ ᱦᱳᱭ ᱛᱚ ᱴᱷᱤᱠ ᱜᱮᱭᱟ ᱛᱚᱵᱮ ᱟᱨᱚ ᱪᱟᱞᱟᱣ ᱦᱩᱭᱩᱜᱼᱟ ᱱᱟᱦᱟᱸᱜ ᱚᱱᱛᱮ ᱡᱟᱦᱟᱸ ᱛᱤᱥ